ᱵᱤᱨᱵᱷᱩᱢ ᱨᱮᱭᱟᱜ ᱢᱟᱨᱟᱝ ᱞᱟᱠᱪᱟᱨ ᱟᱨ ᱥᱟᱱᱛᱟᱲᱤ ᱟᱹᱨᱤ ᱪᱟᱹᱞᱤ ᱫᱚ ᱦᱩᱭᱩᱜ ᱠᱟᱱᱟ ᱥᱟᱱᱛᱟᱲ ᱥᱚᱢᱟᱡᱽ ᱠᱚᱰᱟ ᱥᱚᱢᱟᱡᱽ ᱢᱟᱞᱦᱮ ᱥᱚᱢᱟᱡᱽ ᱱᱤᱭᱟᱹ ᱠᱚ ᱥᱚᱢᱟᱡᱽ ᱨᱮ ᱨᱚᱲ ᱠᱚᱫᱚ ᱛᱷᱚᱲᱟ ᱛᱷᱚᱲᱟ ᱢᱤᱫ ᱜᱮᱭᱟ ᱞᱟᱠᱪᱟᱨ ᱟᱨ ᱟᱹᱨᱤᱪᱟᱹᱞᱤ ᱛᱷᱚᱲᱟ ᱟᱞᱟᱫᱟᱣᱟ ᱟᱵᱚ ᱱᱤᱭᱟᱹ ᱠᱚ ᱥᱚᱢᱟᱡᱽ ᱠᱷᱚᱱ ᱦᱚᱲ ᱢᱟᱡᱷᱮ ᱥᱟᱡᱷᱮ ᱤᱥᱟᱹᱭ ᱫᱷᱚᱨᱚᱢ ᱛᱮᱠᱚ ᱪᱟᱞᱟᱣ ᱟᱠᱟᱱᱟ ᱵᱟᱝᱢᱟ ᱤᱥᱟᱹᱭ ᱫᱷᱚᱨᱚᱢ ᱨᱮᱫᱚ ᱥᱩᱠ ᱢᱮᱱᱟᱜᱼᱟ ᱟᱨ ᱵᱮᱫᱤᱱ ᱫᱷᱚᱨᱚᱢ ᱨᱮᱫᱚ ᱥᱩᱠ ᱵᱟᱹᱱᱩᱜᱼᱟ ᱚᱱᱟᱛᱮ ᱤᱥᱟᱹᱭ ᱫᱷᱚᱨᱚᱢ ᱛᱮᱠᱚ ᱪᱟᱞᱟᱣ ᱮᱱᱟ ᱢᱤᱫ ᱦᱚᱲ ᱵᱤᱫᱮᱥᱤ ᱴᱷᱮᱱ ᱟᱵᱚᱣᱟᱜ ᱥᱟᱱᱛᱟᱲ ᱥᱚᱢᱟᱡᱽ ᱨᱮ ᱵᱟᱦᱟ ᱥᱚᱨᱦᱟᱭ ᱢᱟᱜᱷᱽ ᱟᱨ ᱵᱟᱯᱞᱟ ᱵᱤᱦᱟᱹ ᱨᱮᱭᱟᱜ ᱟᱹᱨᱤᱪᱟᱹᱞᱤ ᱵᱚᱱ ᱵᱚᱨᱱᱚᱱᱟ ᱠᱟᱛᱮᱫ ᱵᱚᱱ ᱵᱩᱡᱷᱟᱹᱣ ᱫᱟᱲᱮᱭᱟᱜᱼᱟ ᱤᱧ ᱫᱚ ᱥᱟᱱᱛᱟᱲᱤ ᱥᱚᱢᱟᱡᱽ ᱨᱮᱱ ᱦᱚᱲ ᱠᱟᱹᱱᱟᱹᱧ